ᱫᱟᱜ ᱠᱚ ᱢᱟᱱᱮ ᱨᱮᱸᱜᱮᱡ ᱤᱧᱟᱹᱜ ᱢᱚᱱᱮᱛᱮ ᱵᱩᱡᱷᱟᱹᱜ ᱠᱟᱱᱟ ᱡᱮᱢᱚᱱ ᱰᱟᱠᱛᱟᱨ ᱴᱷᱮᱱ ᱪᱟᱞᱟᱣ ᱪᱟᱞᱟᱣ ᱠᱟᱛᱮᱫ ᱨᱟᱱ ᱦᱟᱛᱟᱣ ᱵᱟᱝᱠᱷᱟᱱ ᱟᱹᱛᱩ ᱨᱮᱱ ᱡᱩᱫᱤ ᱚᱱᱠᱟᱱ ᱦᱟᱲᱟᱢ ᱦᱚᱲ ᱥᱮ ᱵᱚᱭᱦᱟ ᱠᱚᱠᱚ ᱛᱟᱦᱮᱸ ᱞᱮᱱᱠᱷᱟᱱ ᱩᱱᱠᱩᱣᱟᱜ ᱠᱟᱛᱷᱟ ᱟᱸᱡᱚᱢ ᱫᱚᱨᱠᱟᱨ ᱡᱚᱠᱷᱚᱱ ᱩᱱᱠᱩ ᱠᱚ ᱢᱮᱱᱟ ᱠᱟᱥᱟ ᱫᱟᱜ ᱧᱩᱭ ᱦᱩᱭᱩᱜᱼᱟ ᱡᱮᱢᱚᱱ ᱠᱟᱭᱨᱟ ᱵᱮᱨᱮᱞ ᱠᱟᱭᱨᱟ ᱤᱭᱟᱹ ᱡᱟᱝ ᱠᱟᱭᱨᱟ ᱡᱟᱝ ᱠᱟᱭᱨᱟ ᱡᱚᱢ ᱢᱮ ᱮᱠᱷᱮᱱ ᱞᱟᱡᱨᱮ ᱛᱟᱦᱞᱮ ᱟᱢᱟᱜ ᱫᱟᱜ ᱧᱩ ᱱᱤᱨᱟᱹᱭ ᱞᱟᱹᱜᱤᱫ ᱟᱹᱰᱤ ᱵᱷᱟᱜᱮ ᱩᱯᱚᱠᱟᱨᱮᱢ ᱧᱟᱢᱟ ᱟᱨ ᱚᱱᱟᱜᱮ ᱢᱤᱫ ᱨᱚᱠᱚᱢ ᱢᱟᱱᱮ ᱡᱤᱱᱤᱥ ᱢᱮᱱᱟᱜᱼᱟ ᱡᱚᱢ ᱫᱟᱲᱮᱭᱟᱜᱼᱟ ᱵᱟᱰᱟᱭ ᱫᱚᱨᱠᱟᱨ ᱡᱩᱫᱤ ᱱᱚᱣᱟ ᱵᱟᱰᱟᱭ ᱛᱟᱦᱮᱱ ᱠᱷᱟᱱ ᱡᱮ ᱱᱤᱭᱟᱹ ᱡᱤᱱᱤᱥ ᱡᱚᱢ ᱞᱮᱠᱷᱟᱱ ᱪᱮᱫ ᱩᱯᱚᱠᱟᱨ ᱦᱩᱭᱩᱜᱼᱟ ᱡᱮᱢᱚᱱ ᱫᱟᱜ ᱱᱤᱨᱟᱹᱭ ᱦᱩᱭᱩᱜ ᱠᱟᱱᱟ ᱡᱮᱢᱚᱱ ᱠᱟᱸᱥᱟ ᱫᱟᱜ ᱚᱠᱟᱴᱟᱜ ᱨᱚᱥ ᱠᱟᱸᱥᱟ ᱨᱚᱥ ᱫᱟᱜ ᱢᱟᱱᱮ ᱠᱟᱸᱥᱟ ᱨᱚᱥ ᱡᱮᱢᱚᱱ ᱠᱟᱭᱨᱟ ᱨᱮᱭᱟᱜ ᱨᱚᱥ ᱤᱭᱟᱹ ᱡᱟᱝ ᱠᱟᱭᱨᱟᱢ ᱡᱚᱢ ᱞᱮᱠᱷᱟᱱ ᱜᱮ ᱟᱢᱟᱜ ᱚᱴᱳᱢᱮᱴᱤᱠ ᱦᱤᱱᱟᱹᱱᱤᱭᱟᱹ ᱩᱯᱚᱠᱟᱨ ᱫᱚ ᱚᱵᱳᱥᱥᱳᱭ ᱜᱮᱢ ᱧᱟᱢᱟ